ᱦᱮᱸ ᱤᱧᱟᱹᱜ ᱴᱚᱴᱷᱟ ᱨᱮ ᱥᱟᱜᱟᱲᱚᱢ ᱵᱟᱵᱚᱫᱽ ᱛᱮᱫᱚ ᱟᱹᱰᱤ ᱢᱟᱨᱟᱝ ᱪᱮᱞᱮᱧᱡᱽ ᱢᱮᱱᱟᱜ ᱜᱮᱭᱟ ᱢᱮᱱᱟᱜ ᱜᱮᱭᱟ ᱪᱮᱫᱟᱜ ᱥᱮ ᱟᱞᱮ ᱴᱚᱴᱷᱟ ᱨᱮ ᱚᱱᱠᱟᱱ ᱡᱟᱦᱟᱱ ᱥᱟᱜᱟᱲᱚᱢ ᱞᱮᱠᱟᱱ ᱡᱤᱱᱤᱥ ᱪᱮ ᱠᱟᱛᱷᱟ ᱜᱮ ᱵᱟᱹᱱᱩᱜᱼᱟ ᱡᱩᱫᱤ ᱡᱟᱦᱟᱢ ᱠᱷᱚᱡᱟ ᱟᱹᱰᱤ ᱥᱟᱹᱜᱤᱧ ᱪᱟᱞᱟᱣ ᱦᱩᱭᱩᱜᱼᱟ ᱚᱱᱠᱟ ᱞᱮᱠᱟᱛᱮ ᱟᱨ ᱮᱴᱟᱜ ᱡᱟᱦᱟᱸ ᱞᱮᱠᱟ ᱥᱟᱢᱟᱱ ᱠᱚ ᱤᱫᱤ ᱟᱹᱜᱩ ᱞᱟᱹᱜᱤᱫ ᱡᱟᱦᱟᱱ ᱚᱱᱠᱟᱱ ᱥᱟᱜᱟᱲᱚᱢ ᱥᱮ ᱜᱟᱹᱰᱤ ᱢᱚᱴᱚᱨ ᱪᱮᱫ ᱦᱚᱸ ᱵᱟᱹᱱᱩᱜ ᱟᱠᱟᱜᱼᱟ ᱟᱨ ᱦᱚᱸ ᱱᱚᱣᱟ ᱥᱟᱶ ᱥᱟᱶᱛᱮ ᱡᱟᱦᱟᱸᱭ ᱜᱮ ᱰᱟᱦᱟᱨ ᱫᱷᱟᱨᱮ ᱨᱮ ᱡᱩᱫᱤ ᱨᱮᱸᱜᱮᱡ ᱨᱮᱸᱜᱮᱡ ᱠᱟᱢᱟ ᱮᱱᱠᱷᱟᱱ ᱡᱚᱢᱟᱜ ᱫᱚᱠᱟᱱ ᱥᱮ ᱡᱚᱢ ᱞᱟᱹᱜᱤᱫ ᱡᱟᱦᱟᱱ ᱚᱱᱠᱟᱱ ᱵᱷᱟᱹᱜᱤ ᱞᱮᱠᱟᱱ ᱫᱚᱠᱟᱱ ᱡᱚᱢᱟᱜ ᱦᱳᱴᱮᱹᱞ ᱦᱚᱸ ᱵᱟᱹᱱᱩᱜᱼᱟ ᱡᱟᱦᱟᱸᱛᱮ ᱦᱚᱲ ᱟᱹᱰᱤ ᱟᱹᱰᱤ ᱟᱸᱴ ᱜᱮ ᱟᱱᱟᱴ ᱨᱮᱠᱚ ᱯᱟᱲᱟᱜ ᱠᱟᱱᱟ ᱪᱮᱫᱟᱜ ᱥᱮ ᱟᱫᱚ ᱤᱧᱤᱧ ᱠᱷᱚᱡᱚᱜᱼᱟ ᱠᱤ ᱵᱟᱝᱼᱟ ᱟᱞᱮ ᱴᱚᱴᱷᱟ ᱨᱮᱦᱚᱸ ᱱᱚᱣᱟ ᱡᱤᱱᱤᱥ ᱡᱚᱛᱚ ᱡᱤᱱᱤᱥ ᱮᱵᱮᱹᱞᱮᱹᱵᱮᱹᱞ ᱛᱟᱦᱮᱸ ᱫᱚᱨᱠᱟᱨ ᱧᱟᱢᱚᱜ ᱫᱚᱨᱠᱟᱨ ᱴᱚᱴᱷᱟ ᱠᱟᱱᱟ